ᱱᱟᱦᱟᱜ ᱡᱩᱜᱽ ᱨᱮᱫᱚ ᱠᱩᱲᱤ ᱠᱚᱫᱚ ᱡᱷᱚᱛᱚ ᱡᱟᱭᱜᱟ ᱠᱚᱨᱮ ᱜᱮᱠᱚ ᱞᱟᱦᱟ ᱟᱠᱟᱱ ᱜᱮᱭᱟ ᱡᱮ ᱟᱨ ᱟᱭᱢᱟ ᱟᱭᱢᱟ ᱡᱟᱭᱜᱟ ᱨᱮ ᱡᱟᱦᱟᱸ ᱞᱮᱠᱟ ᱧᱮᱞ ᱞᱮᱠᱷᱟᱱ ᱰᱤᱯᱷᱮᱱᱥ ᱥᱟᱭᱤᱰ ᱨᱮᱦᱚᱸ ᱠᱩᱲᱤ ᱜᱮᱛᱚᱠᱚ ᱢᱟᱲᱟᱝ ᱮᱱᱟ ᱟᱨ ᱠᱷᱮᱞᱳᱸᱰ ᱨᱮᱦᱚᱸ ᱠᱚ ᱢᱟᱲᱟᱝ ᱟᱠᱟᱱ ᱜᱮᱭᱟ ᱟᱵᱚ ᱥᱟᱱᱛᱟᱲ ᱠᱩᱲᱤ ᱠᱚ ᱪᱷᱟᱰᱟ ᱠᱟᱛᱮᱫ ᱪᱮᱫ ᱡᱟᱭᱜᱟ ᱪᱮᱫ ᱟᱵᱚ ᱥᱟᱱᱛᱟᱲ ᱠᱩᱲᱤ ᱫᱚ ᱥᱚᱢᱟᱡᱽ ᱠᱷᱚᱱ ᱦᱚᱸ ᱚᱱᱠᱟ ᱥᱟᱯᱳᱨᱴ ᱵᱟᱵᱚᱱ ᱮᱢᱟ ᱠᱚ ᱠᱟᱱᱟ ᱟᱫᱚ ᱩᱱᱠᱩ ᱞᱟᱦᱟ ᱞᱟᱹᱜᱤᱫ ᱛᱮ ᱤᱧ ᱫᱩᱧ ᱢᱮᱱᱟ ᱥᱚᱢᱟᱡᱽ ᱥᱮᱫ ᱠᱷᱚᱱ ᱦᱚᱸ ᱠᱩᱲᱤ ᱦᱚᱯᱚᱱ ᱠᱚᱫᱚ ᱟᱵᱚ ᱥᱚᱢᱟᱡᱽ ᱯᱟᱥᱴᱟ ᱥᱮᱫ ᱠᱷᱚᱱ ᱦᱚᱸ ᱜᱚᱲᱚ ᱥᱮᱯᱚᱦᱚᱫ ᱞᱮᱠᱟ ᱦᱚᱸᱵᱚᱱ ᱮᱢᱟ ᱠᱚᱜᱮᱭᱟ ᱡᱮᱢᱚᱱ ᱪᱮᱫ ᱩᱱᱠᱩ ᱦᱚᱸ ᱫᱤᱞ ᱫᱟᱲᱮ ᱠᱚ ᱵᱩᱡᱷᱟᱹᱣᱟ ᱟᱨ ᱟᱠᱚ ᱦᱚᱸ ᱡᱟᱦᱟᱸ ᱛᱤᱱᱟᱹᱜ ᱡᱟᱦᱟᱸ ᱡᱟᱭᱜᱟ ᱨᱮᱠᱚ ᱪᱟᱞᱟᱜ ᱥᱟᱱᱟᱭᱮᱫ ᱠᱚᱣᱟ ᱮᱱᱠᱷᱟᱱ ᱟᱠᱚ ᱢᱚᱱᱮ ᱠᱮᱴᱮᱡ ᱠᱟᱛᱮᱫ ᱢᱚᱱᱮ ᱞᱟᱜᱟᱣ ᱠᱟᱛᱮᱫ ᱚᱱᱟ ᱡᱟᱭᱜᱟ ᱨᱮᱠᱚ ᱟᱠᱚᱣᱟᱜ ᱢᱚᱱᱮ ᱞᱟᱜᱟᱣ ᱠᱟᱛᱮᱫ ᱟᱠᱚᱣᱟᱜ ᱦᱟᱱᱰᱨᱮᱰ ᱯᱟᱨᱥᱮᱱᱴ ᱠᱚ ᱮᱢᱟ ᱟᱨ ᱟᱠᱚ ᱦᱚᱸ ᱚᱱᱟ ᱫᱤᱥᱚᱢ ᱫᱩᱱᱤᱭᱟᱹ ᱨᱮ ᱟᱠᱚᱣᱟᱜ ᱧᱩᱛᱩᱢ ᱦᱚᱸ ᱦᱤᱡᱩᱜᱼᱟ ᱚᱱᱠᱟ ᱞᱮᱠᱟᱛᱮ ᱤᱧᱫᱩᱧ ᱢᱮᱱᱟ ᱡᱷᱚᱛᱚ ᱠᱚᱜᱮ ᱟᱵᱚ ᱡᱟᱦᱟᱸ ᱛᱤᱱᱟᱹᱜ ᱢᱮᱱᱟᱜ ᱵᱚᱱᱟ ᱡᱷᱚᱛᱚ ᱠᱚᱜᱮ ᱩᱱᱠᱩ ᱫᱚᱵᱚᱱ ᱞᱟᱦᱟ ᱞᱟᱹᱜᱤᱫ ᱛᱮ ᱟᱵᱚ ᱦᱚᱸ ᱩᱱᱠᱩ ᱵᱚᱱ ᱥᱟᱯᱳᱴ ᱟᱠᱚᱢᱟ ᱥᱚᱢᱟᱡᱽ ᱯᱟᱦᱴᱟ ᱥᱮᱡ ᱠᱷᱚᱱ ᱟᱨ ᱚᱲᱟᱜ ᱯᱟᱦᱴᱟ ᱥᱮᱡ ᱠᱷᱚᱱ ᱦᱚᱸ